ᱟᱵᱚ ᱵᱤᱨ ᱫᱤᱥᱚᱢ ᱫᱚ ᱟᱹᱰᱤᱜᱮ ᱱᱟᱯᱟᱭᱟ ᱪᱮᱠᱟᱛᱮ ᱱᱚᱜᱼᱚᱭ ᱫᱟᱨᱮ ᱫᱷᱤᱨᱤ ᱜᱟᱰᱟᱼᱢᱩᱰᱩ ᱛᱮ ᱥᱟᱡᱟᱣ ᱠᱚᱜᱼᱟ ᱟᱫᱚ ᱚᱱᱟᱜᱮ ᱦᱟᱹᱨᱤᱼᱦᱟᱹᱨᱭᱟᱹᱲ ᱟᱹᱰᱤ ᱱᱟᱯᱟᱭ ᱡᱤᱭᱚᱱᱜᱮ ᱵᱩᱡᱷᱟᱹᱜᱼᱟ ᱫᱟᱨᱮᱛᱮ ᱩᱢᱩᱞ ᱧᱟᱢᱚᱜᱼᱟ ᱩᱢᱩᱞᱨᱮ ᱟᱹᱰᱤ ᱪᱮᱦᱨᱟ ᱨᱮᱭᱟᱲ ᱜᱮ ᱵᱩᱡᱷᱟᱹᱜᱼᱟ ᱜᱟᱰᱟᱼᱢᱩᱰᱩ ᱱᱚᱜᱼᱚᱭ ᱩᱢᱼᱚᱡᱚᱜ ᱧᱮᱞ ᱡᱚᱝ ᱦᱟᱹᱠᱩ ᱠᱟᱴᱠᱚᱢ ᱨᱤᱞᱟᱹᱢᱟᱞᱟ ᱟᱹᱰᱤ ᱡᱳᱨ ᱠᱚ ᱛᱟᱦᱮᱱᱟ ᱫᱷᱤᱨᱤ ᱫᱟᱨᱮ ᱧᱮᱞᱚᱜ ᱩᱥᱩᱞᱼᱩᱥᱩᱞ ᱟᱹᱰᱤ ᱱᱟᱯᱟᱭ ᱪᱟᱹᱴᱟᱹᱱᱤ ᱟᱹᱰᱤ ᱪᱮᱦᱨᱟ ᱜᱮ ᱧᱮᱞᱚᱜ ᱚᱱᱟ ᱛᱮᱜᱮ ᱵᱩᱨᱩ ᱫᱤᱥᱚᱢᱫᱚ ᱟᱹᱰᱤ ᱪᱮᱦᱨᱟ ᱧᱮᱞᱚᱜᱼᱟ ᱟᱨ ᱟᱹᱰᱤᱜᱮ ᱵᱮᱥ ᱵᱩᱡᱷᱟᱹᱜᱼᱟ ᱡᱟᱦᱟᱸᱞᱮᱠᱟ ᱵᱟᱡᱟᱨ ᱫᱤᱥᱚᱢ ᱠᱚᱫᱚ ᱟᱹᱰᱤᱜᱮ ᱠᱚᱥᱴᱚᱣᱟ ᱜᱮᱥ ᱯᱷᱮᱥ ᱚᱱᱟ ᱠᱚᱛᱮ ᱟᱹᱰᱤ ᱯᱚᱨ ᱫᱩᱥᱚᱱ ᱪᱮᱫ ᱮᱢᱟᱱᱼᱛᱮᱢᱟᱱ ᱟᱹᱰᱤᱜᱟᱱ ᱧᱟᱢᱚᱜᱼᱟ ᱚᱱᱟ ᱠᱚᱛᱮ ᱵᱤᱢᱟᱨ ᱟᱡᱟᱨ ᱦᱚᱸ ᱦᱩᱭᱩᱜᱼᱟ ᱟᱨ ᱵᱩᱨᱩ ᱫᱤᱥᱚᱢ ᱫᱚ ᱟᱵᱚ ᱨᱳᱜᱽᱼᱟᱡᱟᱨ ᱨᱩᱣᱟᱹᱼᱦᱟᱹᱥᱩ ᱨᱮᱦᱮᱫᱼᱥᱮᱸᱫᱮᱛ ᱟᱹᱰᱤ ᱠᱤᱪᱷᱩ ᱨᱟᱱ ᱢᱮᱱᱟᱜᱼᱟ ᱚᱱᱟ ᱛᱮᱜᱮ ᱡᱟᱦᱟᱸ ᱱᱚᱣᱟ ᱨᱟᱱ ᱠᱚᱠᱚ ᱵᱮᱱᱟᱣᱮᱜᱼᱟ ᱚᱱᱟᱜᱮ ᱟᱵᱚᱣᱟᱜ ᱨᱟᱱ ᱫᱚ ᱟᱨ ᱵᱩᱨᱩ ᱫᱤᱥᱚᱢ ᱨᱮᱦᱮᱫᱼᱥᱮᱸᱫᱮᱛ ᱛᱮᱜᱮ ᱨᱟᱱ ᱠᱚᱫᱚ ᱵᱮᱱᱟᱜᱼᱟ ᱟᱹᱰᱤ ᱱᱟᱯᱟᱭ ᱚᱱᱟᱜᱮ ᱵᱩᱨᱩ ᱫᱤᱥᱚᱢ ᱫᱚ ᱟᱹᱰᱤᱜᱮ ᱪᱮᱦᱨᱟ ᱧᱮᱞᱚᱜᱼᱟ ᱟᱹᱰᱤ ᱪᱮᱦᱨᱟ ᱫᱟᱨᱮ ᱫᱷᱤᱨᱤᱛᱮ ᱥᱟᱡᱟᱣ ᱠᱚᱜᱼᱟ ᱫᱟᱨᱮᱼᱱᱟᱹᱲᱤ ᱫᱷᱤᱨᱤ ᱫᱟᱨᱮ ᱩᱥᱩᱞᱼᱩᱥᱩᱞ ᱵᱩᱨᱩ ᱩᱥᱩᱞᱼᱩᱥᱩᱞ ᱫᱟᱨᱮ ᱩᱥᱩᱞᱼᱩᱥᱩᱞ ᱫᱷᱤᱨᱤ ᱛᱤᱱᱟᱹᱜ ᱪᱚᱨᱚᱠ ᱜᱮ ᱧᱮᱞᱚᱜᱼᱟ